ᱦᱮᱸ ᱤᱭᱟᱹ ᱦᱮᱸ ᱱᱤᱭᱟᱹ ᱟᱫᱚ ᱱᱤᱭᱟᱹ ᱱᱤᱭᱟᱹ ᱫᱚ ᱛᱟᱦᱞᱮ ᱦᱳᱲᱳ ᱠᱚᱯᱮ ᱪᱟᱥ ᱵᱟᱲᱟᱣ ᱠᱟᱫ ᱜᱮᱭᱟ ᱥᱮ ᱵᱟᱝ ᱚᱻ ᱟᱫᱚ ᱦᱮᱸ ᱛᱤᱱᱟᱹᱜ ᱜᱟᱱ ᱦᱳᱲᱳ ᱠᱚᱯᱮ ᱪᱟᱥ ᱟᱠᱟᱫᱟ ᱛᱤᱱ ᱵᱤᱜᱷᱟᱹ ᱜᱟᱱ ᱚᱻ ᱦᱳᱲᱳ ᱮᱥᱠᱟᱨ ᱜᱮᱯᱮ ᱪᱟᱥᱟ ᱥᱮ ᱟᱨᱦᱚᱸ ᱡᱟᱦᱟᱱᱟᱜ ᱠᱚ ᱚᱻ ᱟᱪᱪᱷᱟ ᱪᱮᱫ ᱠᱚ ᱚᱱᱟ ᱠᱚ ᱥᱚᱵᱽᱡᱤ ᱠᱚᱫᱚ ᱯᱮ ᱨᱚᱦᱚᱭ ᱵᱟᱲᱟᱭ ᱜᱮᱭᱟ ᱥᱮ ᱮᱢᱱᱤ ᱡᱟᱦᱟᱱᱟᱜ ᱠᱚ ᱟᱨ ᱪᱮᱫ ᱠᱚᱯᱮ ᱨᱚᱦᱚᱭ ᱵᱟᱲᱟᱭ ᱜᱮᱭᱟ ᱚᱻ ᱟᱪᱪᱷᱟ ᱟᱪᱪᱷᱟ ᱟᱨ ᱦᱳᱲᱳ ᱪᱮᱫ ᱦᱳᱲᱳ ᱠᱚᱯᱮ ᱨᱚᱦᱚᱭ ᱵᱟᱲᱟᱭᱟ ᱦᱳᱲᱳ ᱛᱚ ᱟᱭᱢᱟ ᱨᱚᱠᱚᱢ ᱚᱻ ᱚᱻ ᱟᱪᱪᱷᱟ ᱤᱭᱟᱹ ᱮᱢᱱᱤ ᱦᱳᱲᱳ ᱠᱤ ᱨᱚᱦᱚᱭ ᱠᱟᱛᱮᱫ ᱜᱮ ᱨᱚᱦᱚᱭ ᱫᱚ ᱵᱟᱝ ᱚᱯᱷ ᱛᱟᱦᱮᱱᱟ ᱛᱚ ᱚᱱᱟ ᱦᱳᱲᱳ ᱡᱚᱠᱷᱚᱱ ᱪᱟᱥ ᱠᱚ ᱪᱮᱫ ᱞᱮᱠᱟ ᱪᱟᱥ ᱮᱫᱟ ᱥᱮ ᱚᱱᱟ ᱠᱚ ᱥᱚᱨᱠᱟᱨ ᱠᱳᱱᱳ ᱨᱚᱠᱚᱢ ᱵᱷᱟᱵᱮ ᱥᱩᱡᱳᱜᱽ ᱥᱚᱦᱚᱡᱳᱜᱤᱛᱟ ᱠᱚᱭ ᱮᱢᱟᱯᱮᱭᱟ ᱥᱮ ᱵᱟᱝ ᱥᱮ ᱧᱟᱢ ᱟᱯᱮ ᱟᱥᱮ ᱵᱟᱝ ᱮᱭ ᱢᱚᱱᱮ ᱠᱚᱨᱚ ᱮᱭ ᱪᱟᱥ ᱠᱮᱫᱟᱢ ᱦᱚᱭᱛᱚ ᱪᱟᱯᱟᱱ ᱴᱟᱯᱟᱱ ᱠᱚ ᱚᱱᱮᱠ ᱥᱳᱢᱳᱭ ᱟᱭᱢᱟ ᱫᱟᱢᱚᱜᱼᱟ ᱛᱚ ᱚᱱᱟ ᱨᱮᱱᱟᱜ ᱟᱞᱟᱫᱟ ᱵᱷᱟᱵᱮ ᱥᱚᱨᱠᱟᱨ ᱤᱭᱟᱹ ᱠᱚᱱᱚ ᱥᱩᱵᱤᱫᱷᱟᱭ ᱮᱢᱟ ᱯᱮᱭᱟ ᱠᱚᱢ ᱧᱚᱜ ᱫᱟᱢ ᱛᱮᱯᱮ ᱧᱟᱢᱟ ᱥᱮ ᱠᱚᱱᱚ ᱦᱮᱸ ᱦᱮᱸ ᱚᱻ ᱟᱪᱪᱷᱟ ᱚᱱᱟ ᱚᱱᱟ ᱫᱚ ᱤᱭᱟᱹ ᱡᱩᱫᱤ ᱱᱚᱥᱴᱚ ᱞᱮᱱᱠᱷᱟᱱ ᱡᱩᱫᱤ ᱫᱟᱜ ᱛᱮ ᱰᱩᱵᱟᱹᱣ ᱞᱮᱱ ᱠᱷᱟᱱ ᱮᱢᱟᱱ ᱞᱮᱱᱠᱷᱟᱱ ᱚᱱᱠᱟ ᱦᱮᱸ ᱚᱻ ᱢᱟᱱᱮ ᱠᱤ ᱚᱱᱟ ᱨᱮᱫᱚ ᱦᱚᱭᱛᱚ ᱩᱱᱟᱹᱜ ᱫᱚ ᱤᱭᱟᱹ ᱥᱚᱱᱛᱩᱥᱴᱚ ᱫᱚ ᱵᱟᱠᱚ ᱟᱹᱭᱠᱟᱹᱣᱟ ᱪᱟᱥᱤ ᱫᱚ ᱦᱚᱭ ᱫᱤᱭᱮ ᱤᱭᱟᱹ ᱟᱯᱮ ᱯᱮ ᱧᱟᱢ ᱵᱟᱲᱟ ᱟᱠᱟᱫᱟ ᱟᱞᱟᱠ ᱫᱚ ᱤᱭᱟᱹ ᱟᱨ ᱪᱮᱫ ᱠᱚᱯᱮ ᱧᱟᱢᱟ ᱟᱯᱮ ᱟᱵᱮᱫᱚᱱ ᱦᱳᱭᱳᱜ ᱛᱟᱯᱮᱭᱟ ᱚᱻ ᱟᱪᱪᱷᱟ ᱟᱨᱻᱻ ᱟᱨ ᱛᱟ ᱪᱷᱟᱲᱟᱣ ᱛᱚ ᱦᱳᱲᱳ ᱛᱚ ᱟᱭᱢᱟ ᱥᱳᱢᱳᱭ ᱦᱚᱸ ᱱᱚᱥᱴᱚᱜ ᱜᱮᱭᱟ ᱡᱮᱢᱚᱱ ᱛᱤᱡᱳ ᱠᱚ ᱠᱚ ᱡᱚᱢ ᱟᱜᱩ ᱤᱭᱟᱹ ᱭᱟᱠᱚ ᱱᱚᱶᱟ ᱠᱚ ᱫᱚ ᱪᱮᱫ ᱠᱚ ᱨᱟᱱ ᱠᱚᱯᱮ ᱤᱭᱟᱹᱭᱟ ᱥᱮ ᱛᱤᱱ ᱥᱩᱢᱟᱹᱭ ᱢᱟᱱᱮ ᱪᱮᱫ ᱞᱮᱠᱟ ᱪᱮᱫ ᱞᱮᱠᱟ ᱵᱚᱱ ᱤᱭᱟᱹ ᱞᱮᱠᱷᱟᱱ ᱢᱳᱴ ᱠᱟᱛᱷᱟ ᱠᱩᱠᱞᱤᱧ ᱠᱷᱚᱡᱚᱜ ᱠᱟᱱᱟ ᱤᱧ ᱫᱚ ᱡᱮ ᱟᱨᱠᱤ ᱦᱳᱲᱳ ᱢᱚᱴᱟ ᱢᱩᱴᱤ ᱨᱚᱦᱚᱭ ᱫᱟᱲᱮ ᱛᱮ ᱱᱤᱛ ᱫᱷᱟᱵᱤᱡ ᱛᱮ ᱟᱨᱠᱤ ᱪᱮᱫ ᱞᱮᱠᱟ ᱠᱤ ᱟᱨᱠᱤ ᱢᱟᱱᱮ ᱢᱟᱱᱮ ᱤᱭᱟᱹ ᱛᱮᱯᱮ ᱨᱚᱦᱚᱭᱟ ᱵᱚᱞᱮ ᱚᱠᱟ ᱞᱮᱠᱟᱜᱮ ᱚᱱᱟ ᱯᱚᱫᱽᱫᱷᱚᱛᱤ ᱟᱨᱠᱤ ᱪᱮᱫ ᱞᱟᱠᱟᱛᱮ ᱤᱭᱟᱹ ᱢᱟᱱᱮ ᱦᱮᱸ ᱚᱱᱟ ᱠᱟᱴᱤᱡ ᱟᱨᱠᱤ ᱦᱮᱸ ᱦᱮᱸ ᱚᱱᱟ ᱠᱟᱴᱤᱡ ᱟᱨᱠᱤ ᱞᱟᱹᱭᱟᱹᱧ ᱠᱷᱟᱡ ᱮᱢ ᱟᱨᱠᱤ ᱵᱷᱟᱜᱤᱭᱟ ᱢᱟᱱᱮ ᱪᱮᱫ ᱞᱮᱠᱟ ᱟᱨᱠᱤ ᱡᱮᱢᱚᱱ ᱟᱭᱢᱟ ᱨᱚᱠᱚᱢ ᱡᱤᱱᱤᱥ ᱟᱭᱢᱟ ᱨᱚᱠᱚᱢ ᱢᱮᱱᱟᱜ ᱟᱠᱟᱫᱟ ᱡᱮᱢᱚᱱ ᱰᱟᱰᱤ ᱜᱷᱩᱴᱩ ᱩᱱᱟᱹᱜ ᱠᱤᱪᱷᱩ ᱫᱚ ᱵᱟᱠᱷᱳᱞ ᱦᱚᱯᱚᱱ ᱜᱮ ᱨᱮᱦᱚᱸ ᱠᱤᱱᱛᱩ ᱦᱳᱲᱳ ᱠᱚ ᱪᱟᱥᱵᱟᱥ ᱠᱚᱫᱚ ᱟᱭᱢᱟ ᱠᱤᱪᱷᱩ ᱯᱚᱫᱽᱫᱷᱚᱛᱤ ᱦᱮᱱᱟᱜᱼᱟ ᱨᱚᱦᱚᱭ ᱨᱮᱱᱟᱜ ᱠᱷᱚᱱ ᱥᱩᱨᱩ ᱠᱟᱛᱮᱫ ᱥᱮ ᱤᱭᱟᱹ ᱠᱚ ᱟᱨ ᱠᱤᱪᱷᱩ ᱠᱤᱪᱷᱩ ᱜᱚᱜᱚ ᱦᱚᱲ ᱠᱚ ᱡᱚᱢᱟ ᱛᱚ ᱡᱩᱫᱤ ᱴᱷᱤᱠ ᱴᱷᱟᱠ ᱵᱟᱝ ᱤᱭᱟᱹ ᱞᱮᱠᱷᱟᱱ ᱟᱫᱚ ᱚᱱᱜᱮ ᱡᱟᱜᱮᱢ ᱞᱟᱹᱭᱟᱹᱧ ᱠᱷᱟᱱ ᱦᱚᱭ ᱚᱻ ᱟᱪᱪᱷᱟ ᱟᱨ ᱤᱱᱟᱹ ᱜᱟᱪᱷᱤ ᱫᱚ ᱪᱮᱫ ᱠᱟᱯᱮ ᱤᱭᱟᱹ ᱭᱟᱹ ᱟᱯᱮ ᱫᱚᱯᱮ ᱵᱮᱱᱟᱣᱟ ᱵᱚᱞᱮ ᱟᱯᱮᱥᱮᱫ ᱫᱚ ᱜᱟᱪᱷᱤ ᱪᱮᱜ ᱠᱟ ᱠᱚ ᱵᱮᱱᱟᱣᱟ ᱵᱚᱞᱮ ᱢᱟᱱᱮ ᱟᱭᱢᱟ ᱡᱟᱭᱜᱟᱨᱮ ᱟᱭᱢᱟ ᱨᱚᱠᱚᱢ ᱡᱟᱭᱜᱟ ᱨᱮᱠᱚ ᱵᱮᱱᱣᱟ ᱟᱯᱮ ᱪᱮᱫ ᱞᱮᱠᱟᱯᱮ ᱵᱮᱱᱟᱣᱟ ᱦᱮᱸ

ᱦᱳᱭ ᱚᱻ ᱚᱱᱟ ᱚᱱᱟ ᱡᱟᱫᱽ ᱦᱳᱭᱳᱜᱼᱟ ᱛᱚ ᱞᱟᱦᱟᱨᱮ ᱡᱟᱦᱟᱸᱨᱮ ᱚᱱᱟ ᱜᱟᱪᱷᱤ ᱠᱚ ᱚ ᱟᱪᱪᱷᱟ ᱵᱮᱥ ᱟᱰᱤ ᱢᱚᱸᱡᱽ ᱦᱳᱭᱮᱱᱟ ᱱᱟᱯᱟᱭ ᱛᱮᱢ ᱞᱟᱹᱭ ᱟᱫᱤᱧᱟ ᱪᱮᱫ ᱞᱮᱠᱟ ᱤᱭᱟᱹ ᱭᱟᱠᱚ ᱟᱪᱪᱷᱟ ᱚᱱᱟ ᱟᱞᱩ ᱯᱮ ᱨᱚᱦᱚᱭᱟ ᱞᱟᱹᱭ ᱫᱟᱢ ᱟᱞᱩ ᱨᱚᱦᱚᱭ ᱨᱮᱱᱟᱜ ᱵᱮᱯᱟᱨ ᱛᱮ ᱥᱟᱢᱟᱱᱱᱚ ᱜᱟᱱ ᱮᱢ ᱞᱟᱹᱭᱧᱟᱢ ᱮᱠᱫᱚᱢ ᱟᱰᱤ ᱠᱟᱴᱤᱡ ᱢᱟᱪᱷᱟ ᱛᱮ ᱦᱮᱸ ᱦᱮᱸ

ᱟᱫᱚ ᱟᱪᱪᱷᱟ ᱟᱞᱩ ᱫᱚ ᱜᱳᱞ ᱜᱳᱞ ᱜᱮ ᱛᱟᱦᱮᱱᱟ ᱛᱚ ᱚᱱᱟ ᱫᱚ ᱪᱮᱫ ᱞᱮᱠᱟ ᱢᱟᱱᱮ ᱚᱱᱟ ᱫᱚ ᱤᱭᱟᱹ ᱠᱟᱛᱮᱫ ᱯᱮ ᱨᱚᱦᱚᱭᱟ ᱛᱚ ᱦᱮᱸ ᱦᱮᱸ ᱟᱪᱪᱷᱟ ᱚ ᱚᱱᱟᱜᱮ ᱛᱟᱨᱯᱚᱨ ᱟᱫᱚ ᱚᱱᱟ ᱡᱚᱛᱱᱚ ᱠᱟᱛᱮ ᱦᱟᱨᱟᱭ ᱦᱳᱭᱳᱜᱼᱟ ᱛᱟᱭ ᱛᱚ ᱚᱱᱟ ᱡᱮᱢᱚᱱ ᱡᱮᱢᱚᱱ ᱡᱮᱢᱚᱱ ᱨᱟᱱ ᱠᱚ ᱞᱟᱜᱟᱜᱼᱟ ᱥᱮ ᱨᱚᱠᱚᱢ ᱦᱮᱸ ᱟᱨ ᱚᱱᱟ ᱯᱩᱲᱭᱟᱹ ᱚᱱᱟ ᱯᱩᱲᱦᱟᱹ ᱛᱮ ᱟᱰᱤ ᱟᱸᱴ ᱟᱞᱩ ᱠᱷᱟᱨᱟᱯᱚᱜᱼᱟ ᱚᱱᱟ ᱫᱚ ᱛᱚᱠᱷᱚᱱ ᱛᱟᱦᱞᱮ ᱪᱮᱜ ᱞᱮᱠᱟᱛᱮᱯᱮ ᱵᱮᱵᱚᱥᱛᱟᱭᱟ ᱚᱱᱟ ᱫᱚ ᱟᱯᱮ ᱛᱮᱫᱚ ᱪᱤᱠᱟᱯᱮ ᱵᱟᱧᱪᱟᱣ ᱨᱮᱱᱟᱜ ᱯᱮ ᱪᱮᱥᱴᱟᱭᱟ ᱟᱪᱪᱷᱟ ᱚᱱᱟ ᱨᱮᱱᱟᱜ ᱫᱚ ᱩᱯᱟᱭ ᱫᱚ ᱵᱟᱱᱩᱜ ᱛᱮ ᱡᱮ ᱡᱟᱛᱮ ᱵᱟᱧᱪᱟᱣ ᱜᱟᱱᱚᱜᱼᱟ ᱛᱚᱠᱷᱚᱱ ᱛᱚ ᱠᱟᱨᱚᱱ ᱟᱭᱢᱟ ᱪᱟᱥᱤ ᱠᱚ

ᱚ ᱟᱪᱪᱷ ᱟᱪᱪᱷᱟ ᱛᱚ ᱟᱰᱤ ᱵᱷᱟᱜᱮ ᱟ ᱴᱷᱤᱠ ᱜᱮᱭᱟ ᱛᱟᱦᱚᱞᱮ ᱟᱫᱚ ᱪᱮᱫ ᱱᱤᱭᱮᱧ ᱠᱩᱞᱤ ᱢᱮᱭᱟ ᱟᱭᱢᱟ ᱠᱤᱪᱷᱩᱧ ᱠᱩᱞᱤ ᱠᱮᱫ ᱢᱮᱭᱟ ᱪᱟᱥ ᱠᱚ ᱵᱟᱠᱷᱨᱟᱛᱮ ᱴᱷᱤᱠ ᱜᱮᱭᱟ ᱟᱨᱦᱚᱸ ᱦᱟᱸᱜ ᱵᱟᱲᱟᱭᱟᱹᱧ ᱪᱚᱭᱟ ᱦᱟᱸᱜ ᱛᱷᱚᱲᱟᱧ ᱠᱩᱞᱤ ᱢᱮᱜᱮᱭᱟ ᱦᱟᱸᱜ ᱟᱨ ᱛᱟᱦᱞᱮ ᱤᱱᱟᱹᱜ ᱤᱧ ᱠᱩᱞᱤᱭᱮᱫ ᱢᱮᱭᱟ ᱛᱟᱦᱞᱮ ᱴᱷᱤᱠ ᱜᱮᱭᱟ ᱴᱷᱤᱠ ᱜᱮᱭᱟ